ᱤᱧ ᱫᱚ ᱢᱚᱱᱮ ᱥᱟᱶᱟᱨ ᱠᱟᱛᱮᱫ ᱤᱧ ᱫᱚ ᱡᱟᱦᱟᱸᱭ ᱜᱤᱧ ᱜᱤᱫᱽᱨᱟᱹ ᱠᱟᱱᱥᱮ ᱞᱟᱹᱴᱩ ᱦᱚᱲ ᱢᱚᱸᱡᱽ ᱠᱟᱛᱷᱟᱧ ᱢᱮᱛᱟᱭ ᱡᱟᱦᱟᱱᱟᱜ ᱵᱷᱩᱞ ᱵᱟᱹᱲᱤᱡᱚᱜ ᱨᱮᱦᱚᱸ ᱡᱮᱢᱚᱱ ᱵᱩᱡᱷᱟᱹᱣ ᱮᱭᱟᱧ ᱩᱱᱤᱭᱟᱜ ᱢᱚᱱ ᱵᱟᱹᱧ ᱟᱜᱷᱟᱫ ᱦᱚᱪᱚᱭ ᱛᱟᱭ ᱢᱚᱱᱮ ᱥᱟᱶᱟᱨ ᱠᱟᱛᱮᱫ ᱜᱤᱧ ᱢᱮᱛᱟᱭᱟ ᱵᱩᱡᱷᱟᱹᱣ ᱮᱭᱟᱧ ᱡᱟᱛᱮ ᱩᱱᱤᱭᱟᱜ ᱵᱨᱮᱱ ᱦᱚᱸ ᱴᱷᱤᱠ ᱛᱟᱦᱮᱱ ᱛᱟᱭ ᱟᱜᱷᱟᱛ ᱵᱟᱹᱧ ᱮᱢᱟᱭᱟ ᱥᱮ ᱚᱱᱠᱟᱱ ᱦᱚᱸ ᱟᱞᱮ ᱨᱮᱱ ᱥᱮ ᱡᱟᱦᱟᱸᱭᱜᱮ ᱛᱟᱦᱮᱱ ᱵᱨᱮᱱᱥᱚᱴ ᱤᱡ ᱥᱮ ᱩᱱᱤ ᱫᱚᱭ ᱩᱱᱤ ᱫᱚ ᱡᱮᱢᱚᱱ ᱵᱟᱦᱨᱮ ᱥᱮᱫ ᱞᱟᱹᱴᱩ ᱰᱟᱠᱴᱚᱨ ᱴᱷᱮᱱ ᱡᱮᱢᱚᱱ ᱠᱚ ᱤᱫᱤ ᱵᱟᱦᱨᱮ ᱫᱤᱥᱚᱢᱛᱮ ᱡᱟᱛᱮ ᱩᱱᱤ ᱢᱚᱸᱡᱽ ᱚᱜ ᱩᱱᱤᱦᱚᱸ ᱡᱮᱢᱚᱱ ᱫᱤᱞ ᱤᱧ ᱮᱢᱟᱭ ᱩᱱᱤᱦᱚᱸ ᱡᱮᱢᱚᱱ ᱢᱚᱱ ᱠᱟᱛᱷᱟ ᱵᱟᱹᱧ ᱢᱮᱛᱟᱭ ᱥᱮ ᱚᱱᱠᱟ ᱠᱟᱛᱮᱫ ᱡᱟᱦᱟᱱᱟᱜ ᱯᱮ ᱮᱜᱮᱨ ᱟᱠᱟᱫᱮᱭᱟ ᱦᱟᱱᱟ ᱱᱚᱶᱟᱛᱮ ᱩᱱᱤ ᱫᱚ ᱵᱨᱮᱱ ᱯᱮ ᱥᱚᱨᱴ ᱟᱠᱟᱫ ᱛᱟᱭᱟ ᱢᱚᱸᱡᱽ ᱠᱟᱛᱷᱟᱛᱮ ᱢᱚᱱᱮ ᱥᱟᱶᱟᱨ ᱠᱟᱛᱮᱫ ᱵᱩᱡᱷᱟᱹᱧ ᱮᱭᱟᱧ ᱟᱨ ᱤᱱᱟᱹᱜᱮ ᱥᱟᱱᱟᱢ ᱦᱚᱲ ᱠᱚ ᱢᱮᱱᱟ